ᱟᱹᱞᱤᱧ ᱵᱳᱠᱟᱨᱳ ᱠᱷᱚᱱ ᱯᱩᱨᱩᱞᱤᱭᱟᱹ ᱥᱮᱱᱚᱜ ᱛᱟᱦᱮᱸ ᱞᱮᱱᱟ ᱥᱮᱱᱚᱜ ᱠᱟᱱ ᱛᱟᱦᱮᱸᱞᱤᱧ ᱚᱱᱟ ᱚᱠᱛᱚ ᱨᱮ ᱟᱹᱞᱤᱧᱟᱜ ᱵᱮᱜᱽ ᱛᱮᱞᱤᱧ ᱠᱩᱢᱲᱩᱭᱮᱱᱟ ᱚᱱᱟ ᱵᱮᱜᱽ ᱨᱮ ᱯᱚᱭᱥᱟ ᱠᱚ ᱛᱟᱦᱮᱸ ᱞᱮᱱᱟ ᱚᱱᱟ ᱥᱟᱶᱛᱮ ᱯᱮᱱ ᱠᱟᱨᱰ ᱦᱚᱸ ᱛᱟᱦᱮᱸ ᱞᱮᱱᱟ ᱚᱱᱟ ᱯᱮᱱ ᱠᱟᱨᱰ ᱛᱟᱹᱞᱤᱧ ᱚᱱᱟ ᱵᱮᱜᱽ ᱥᱟᱜ ᱜᱮ ᱟᱫ ᱪᱟᱵᱟᱭᱮᱱᱟ ᱮᱱᱠᱷᱟᱱ ᱱᱚᱣᱟ ᱯᱮᱱ ᱠᱟᱨᱰ ᱚᱠᱟ ᱞᱮᱠᱟ ᱞᱤᱧ ᱵᱮᱱᱟᱣ ᱫᱚᱦᱲᱟ ᱦᱚᱪᱚᱭᱟ ᱟᱨ ᱪᱮᱫ ᱠᱚ ᱞᱟᱜᱟᱜᱼᱟ ᱪᱮᱫ ᱞᱮᱠᱟ ᱞᱟᱜᱟᱜᱼᱟ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱨᱟᱢᱪᱚᱱᱫᱨᱚ ᱦᱟᱸᱥᱫᱟ ᱟᱹᱞᱤᱧᱟᱜ ᱴᱚᱴᱷᱟ ᱦᱩᱭᱩᱜ ᱠᱟᱱᱟ ᱟᱡᱟᱫᱽ ᱱᱚᱜᱚᱨ ᱟᱦᱟᱨ ᱴᱚᱞᱟ ᱟᱨ ᱦᱩᱭᱱᱟ ᱡᱮᱞᱟ ᱛᱟᱹᱞᱤᱧ ᱢᱟ ᱤᱭᱟᱹ ᱵᱳᱠᱟᱨᱳ ᱡᱮᱞᱟ ᱯᱩᱞᱤᱥ ᱥᱴᱮᱥᱚᱱ ᱢᱟᱨᱟᱯᱷᱟᱨᱤ ᱱᱤᱭᱟᱹ ᱠᱚᱜᱮ ᱟᱹᱞᱤᱧ ᱱᱟᱣᱟ ᱚᱱᱟ ᱯᱨᱤᱱᱴ ᱟᱣᱩᱴ ᱞᱤᱧ ᱧᱟᱢ ᱠᱟᱱᱟ